ᱩᱵ ᱟᱨ ᱢᱮᱫᱦᱟ ᱱᱟᱯᱟᱭ ᱫᱚᱦᱚ ᱞᱟᱹᱜᱤᱫ ᱡᱟᱦᱟᱸ ᱜᱷᱚᱨᱮᱞᱳ ᱩᱯᱟᱭ ᱚᱱᱟ ᱫᱚ ᱟᱭᱢᱟ ᱜᱮ ᱢᱮᱱᱟᱜᱼᱟ ᱡᱮᱢᱚᱱ ᱢᱮᱫᱦᱟ ᱢᱚᱡᱽ ᱫᱚᱦᱚᱭ ᱞᱟᱹᱜᱤᱫ ᱟᱹᱰᱤᱜᱟᱱ ᱚᱲᱟᱜ ᱨᱮᱭᱟᱜ ᱡᱤᱱᱤᱥ ᱵᱚᱱ ᱵᱮᱵᱚᱦᱟᱨ ᱫᱟᱲᱮᱭᱟᱜᱼᱟ ᱡᱮᱢᱚᱱ ᱥᱟᱥᱟᱝ ᱵᱚᱱ ᱞᱟᱜᱟᱣ ᱫᱟᱲᱮᱭᱟᱜᱼᱟ ᱡᱟᱛᱮ ᱮᱥᱮᱞᱚᱜ ᱞᱟᱹᱜᱤᱫ ᱮᱞᱳᱵᱨᱟ ᱵᱚᱱ ᱞᱟᱜᱟᱣ ᱫᱟᱲᱮᱭᱟᱜᱼᱟ ᱥᱮ ᱥᱚᱥᱟ ᱵᱚᱱ ᱞᱟᱜᱟᱣ ᱫᱟᱲᱮᱭᱟᱜᱼᱟ ᱥᱮᱨᱚᱠᱚᱢ ᱜᱮ ᱟᱵᱚ ᱩᱵ ᱨᱮᱭᱟᱜ ᱦᱮᱸ ᱥᱳᱱᱫᱚᱨᱡᱚ ᱫᱚᱦᱚᱭ ᱞᱟᱹᱜᱤᱫ ᱵᱟ ᱢᱚᱡᱽ ᱫᱚᱦᱚᱭ ᱞᱟᱹᱜᱤᱫ ᱟᱵᱚ ᱡᱟᱦᱟᱸ ᱫᱚᱠᱚ ᱢᱮᱛᱟᱜ ᱠᱟᱱᱟ ᱡᱟᱴᱟᱝ ᱦᱟᱥᱟ ᱥᱮ ᱚᱱᱟ ᱱᱟᱲᱠᱟ ᱦᱟᱥᱟ ᱚᱱᱟ ᱠᱚ ᱵᱚ ᱞᱟᱜᱟᱣ ᱫᱟᱲᱮᱭᱟᱜᱼᱟ ᱱᱤᱭᱟᱹ ᱠᱚ ᱞᱟᱜᱟᱣ ᱞᱮᱠᱷᱟᱡ ᱜᱮ ᱢᱮᱫ ᱱᱚᱣᱟ ᱠᱚ ᱨᱮᱭᱟᱜ ᱩᱵ ᱟᱨ ᱢᱮᱫᱦᱟ ᱨᱮᱭᱟᱜ ᱥᱳᱱᱫᱚᱨᱡᱚ ᱫᱚ ᱟᱹᱰᱤᱜᱟᱱ ᱜᱮ ᱛᱟᱦᱮᱱᱟ ᱱᱚᱣᱟ ᱠᱚᱜᱮ ᱜᱷᱚᱨᱮᱞᱳ ᱩᱯᱟᱭ ᱫᱚ ᱢᱮᱱᱟᱜᱼᱟ ᱟᱨ ᱡᱮᱢᱚᱱ ᱟᱨᱦᱚᱸ ᱢᱤᱫᱴᱮᱡ ᱜᱷᱚᱨᱮᱞᱳ ᱩᱯᱟᱭ ᱡᱮᱢᱚᱱ ᱛᱳᱣᱟ ᱛᱳᱣᱟ ᱩᱵ ᱨᱮᱵᱚᱱ ᱞᱟᱜᱟᱣᱟ ᱥᱮ ᱢᱮᱫᱦᱟ ᱨᱮ ᱞᱟᱜᱟᱣ ᱞᱮᱠᱷᱟᱡ ᱟᱹᱰᱤᱜᱟᱱ ᱜᱮ ᱩᱯᱠᱟᱨ ᱛᱟᱦᱮᱱ ᱠᱟᱱᱟ ᱟᱨ ᱟᱹᱰᱤ ᱢᱚᱡᱽ ᱜᱮ ᱦᱩᱭᱩᱜᱚᱜᱼᱟ